ᱦᱮᱞᱳ ᱦᱮᱸ ᱟᱢᱫᱚ ᱛᱟᱡᱽ ᱦᱳᱴᱮᱞᱨᱮᱱ ᱥᱤᱠᱩᱨᱤᱴᱤᱢ ᱨᱚᱲᱮᱫᱟ ᱟᱫᱚᱻ ᱚᱱᱟ ᱚᱱᱟ ᱤᱭᱟᱹ ᱦᱳᱴᱮᱹᱞ ᱪᱮᱫᱞᱮᱠᱟ ᱚᱱᱟ ᱵᱟᱵᱚᱫᱽ ᱨᱮᱱᱟᱜ ᱞᱟᱹᱭᱟᱹᱧ ᱢᱮ ᱥᱮ ᱠᱷᱟᱹᱞᱤ ᱦᱮᱱᱟᱜᱼᱟ ᱥᱮ ᱵᱟᱹᱱᱩᱜᱼᱟ ᱟᱫᱚ ᱛᱚᱵᱮ ᱚᱱᱟᱻ ᱨᱮᱫᱚ ᱛᱤᱱᱟᱹᱜ ᱛᱤᱱᱟᱹᱜ ᱵᱟᱡᱮᱹᱴ ᱫᱷᱟᱹᱵᱤᱡ ᱚᱱᱟ ᱤᱭᱟᱹᱛᱮᱯᱮ ᱚᱸᱰᱮ ᱰᱤᱣᱴᱤᱭᱮᱫᱟᱢ ᱥᱮ ᱪᱮᱫᱞᱮᱠᱟ ᱚᱱᱟ ᱚᱻ ᱟᱫᱚ ᱚᱱᱟ ᱦᱳᱴᱮᱹᱞᱨᱮ ᱪᱮᱫᱞᱮᱠᱟ ᱛᱟᱦᱮᱸᱠᱚ ᱢᱚᱡᱽᱜᱮ ᱟᱹᱭᱠᱟᱹᱜᱼᱟ ᱢᱚᱡᱽᱜᱮᱭᱟ ᱚᱱᱟ ᱦᱳᱴᱮᱹᱞ ᱢᱚᱡᱽᱜᱮ ᱚᱱᱟ ᱞᱟᱦᱟᱧᱚᱜ ᱚᱱᱠᱟ ᱵᱩᱠᱤᱝ ᱦᱩᱭᱞᱮᱱᱟ ᱟᱫᱚ ᱯᱷᱳᱱ ᱛᱮᱜᱮ ᱵᱚᱞᱮ ᱠᱟᱛᱷᱟ ᱦᱩᱭᱞᱮᱱᱟ ᱟᱫᱚ ᱮᱱᱛᱮᱫ ᱵᱟᱝ ᱪᱟᱞᱟᱣ ᱦᱩᱭ ᱟᱠᱟᱱᱛᱮ ᱮᱱᱛᱮᱫ ᱚᱱᱟᱠᱚ ᱨᱮᱱᱟᱜ ᱡᱟᱱᱠᱟᱨᱤ ᱵᱟᱹᱱᱩᱜᱼᱟ ᱛᱚ ᱡᱟᱹᱥᱛᱤ ᱫᱤᱱᱫᱚ ᱵᱟᱝ ᱢᱤᱫ ᱢᱟᱹᱦᱱᱟᱹ ᱜᱟᱱ ᱦᱮᱸ ᱟᱫᱚ ᱨᱮ ᱴ ᱠᱚᱫᱚ ᱞᱟᱹᱭ ᱢᱮ ᱴᱷᱤᱠᱜᱮᱭᱟ ᱛᱚᱵᱮ ᱢᱟ ᱦᱮᱸ ᱨᱩᱢ ᱠᱚᱢᱟ ᱧᱮᱞ ᱦᱩᱭᱩᱜ ᱜᱮ ᱨᱩᱢ ᱠᱚᱫᱚ ᱮᱱᱛᱮᱫ ᱟᱨ ᱚᱰᱮᱱᱟᱜ ᱛᱟᱦᱮᱱ ᱡᱟᱜᱟ ᱥᱮ ᱠᱚ ᱚᱸᱰᱮ ᱡᱚᱢᱼᱧᱩ ᱠᱚᱫᱚ ᱴᱷᱤᱠᱜᱮᱠᱚ ᱮᱢᱚᱜᱼᱟ ᱛᱚ ᱴᱷᱤᱠᱜᱮᱭᱟ ᱛᱚᱵᱮ ᱢᱟ

ᱦᱮᱸ ᱦᱮᱸ ᱢᱟ ᱴᱷᱤᱠᱜᱮᱭᱟ